ᱤᱧ ᱦᱚᱸ ᱯᱮᱱᱴᱤᱝ ᱠᱚᱞᱟ ᱥᱠᱩᱞ ᱨᱮᱧ ᱯᱟᱲᱦᱟᱣ ᱟᱠᱟᱱᱟ ᱚᱸᱰᱮ ᱫᱚ ᱟᱹᱰᱤ ᱟᱭᱢᱟ ᱜᱤᱫᱽᱨᱟᱹ ᱯᱮᱱᱴᱤᱝ ᱪᱮᱫ ᱞᱟᱹᱜᱤᱫ ᱠᱚ ᱪᱟᱞᱟᱜᱼᱟ ᱟᱨ ᱠᱚ ᱪᱮᱫᱟ ᱚᱸᱰᱮ ᱟᱹᱰᱤ ᱜᱟᱱ ᱴᱤᱪᱟᱨ ᱠᱚ ᱛᱟᱦᱮᱱᱟ ᱟᱨ ᱟᱹᱰᱤ ᱟᱭᱢᱟ ᱟᱭᱢᱟ ᱯᱮᱱᱴᱤᱝ ᱵᱮᱱᱟᱣ ᱞᱟᱹᱜᱤᱫ ᱱᱤᱭᱚᱢ ᱠᱚ ᱪᱮᱫ ᱟᱠᱚᱣᱟ ᱥᱮ ᱟᱠᱚ ᱦᱚᱸ ᱠᱚ ᱯᱷᱚᱞᱥ ᱵᱮᱱᱟᱣ ᱦᱚᱪᱚ ᱠᱚᱣᱟ

ᱫᱤᱱ ᱜᱮ ᱱᱟᱣᱟ ᱱᱟᱣᱟ ᱪᱤᱛᱨᱚ ᱠᱚ ᱵᱮᱱᱟᱣᱟ ᱥᱟᱶ ᱥᱟᱶᱛᱮ ᱡᱚᱛᱚ ᱦᱚᱲ ᱵᱷᱤᱱᱟᱹ ᱵᱷᱤᱱᱟᱹ ᱰᱨᱚᱭᱤᱝ ᱵᱮᱱᱟᱣ ᱠᱟᱛᱮ ᱢᱟᱥᱴᱟᱨ ᱠᱚ ᱫᱮᱠᱷᱟᱣᱟᱭᱟ ᱟᱨ ᱡᱟᱦᱟᱸᱭᱟᱜ ᱜᱮ ᱡᱚᱛᱚ ᱠᱷᱚᱱ ᱪᱮᱦᱨᱟ ᱧᱮᱞᱚᱜᱼᱟ ᱩᱱᱠᱩ ᱫᱚ ᱯᱨᱟᱭᱤᱡᱽ ᱠᱚ ᱮᱢᱟᱣ ᱠᱚᱣᱟ ᱥᱮ ᱡᱟᱦᱟᱱᱟᱜ

ᱮᱢᱟᱣ ᱟᱠᱚᱣᱟ ᱟᱨ ᱚᱱᱟ ᱠᱮᱞᱟᱥ ᱫᱚ ᱥᱮᱛᱟᱜ ᱠᱷᱚᱱ ᱫᱚᱥ ᱵᱟᱡᱮ ᱫᱷᱟᱹᱨᱤᱡ ᱦᱩᱭᱩᱜ ᱛᱟᱦᱮᱱᱟ ᱟᱨ ᱠᱮᱞᱟᱥ ᱪᱟᱵᱟ ᱠᱟᱛᱮ ᱡᱚᱛᱚ ᱦᱚᱲ ᱟᱯᱟᱱ ᱟᱹᱯᱤᱱ ᱚᱲᱟᱜ ᱠᱚ ᱦᱮᱡ ᱠᱟᱛᱮ ᱡᱟᱦᱟᱸ ᱠᱚ ᱥᱮᱬᱟ ᱠᱚ ᱛᱟᱦᱮᱱᱟ ᱚᱱᱟ ᱠᱚ ᱵᱮᱱᱟᱣᱟ ᱟᱨ ᱡᱟᱦᱟᱸᱭ ᱵᱟᱝ ᱠᱚ ᱵᱮᱱᱟᱣ ᱫᱟᱲᱮᱭᱟᱜᱼᱟ ᱩᱱᱠᱩ ᱫᱳᱵᱟᱨᱟ ᱥᱮ ᱫᱚᱥᱨᱟ ᱫᱤᱱ ᱠᱞᱟᱥ ᱪᱟᱞᱟᱣ ᱠᱟᱛᱮ ᱠᱚ ᱠᱩᱞᱤ ᱠᱚᱣᱟ